ᱡᱚᱦᱟᱨ ᱜᱮ ᱥᱩᱨᱮᱥ ᱵᱟᱠᱛᱚᱨ ᱵᱟ ᱵᱩᱢ ᱞᱟ ᱭᱮᱫᱟ ᱟᱢ ᱟᱪᱪᱷᱟ ᱰᱟᱠᱛᱚᱨ ᱵᱟ ᱵᱩ ᱟᱢᱴᱷᱮᱱ ᱡᱟᱦᱟᱱᱟᱜ ᱨᱟᱱ ᱧᱟᱢ ᱠᱚᱜᱼᱟ ᱥᱮ ᱟᱪᱪᱷᱟ ᱥᱚᱢᱚᱥᱥᱟ ᱫᱚ ᱦᱩᱭᱩᱜ ᱠᱟᱱᱟ ᱢᱤᱫᱴᱟᱱ ᱠᱟ ᱴᱤᱡ ᱯᱟᱨᱟᱝ ᱛᱤᱨᱮ ᱯᱷᱚᱲᱟ ᱨᱟᱠᱟᱵ ᱠᱟᱣᱫᱤᱧᱟ ᱥᱮ ᱟᱫᱚ ᱚᱱᱟ ᱯᱷᱚᱲᱟ ᱚᱠᱟᱞᱮᱠᱟᱱ ᱨᱟᱱ ᱡᱚᱢ ᱞᱮᱠᱷᱟᱱ ᱥᱮ ᱫᱮᱠᱷᱟᱣ ᱞᱮᱠᱷᱟᱡ ᱵᱮᱥ ᱠᱚᱜᱼᱟ ᱥᱮ ᱵᱮᱥᱚᱜ ᱟ

ᱟᱪᱪᱷᱟ ᱰᱟᱠᱛᱟᱨ ᱵᱟ ᱵᱩ ᱚᱯᱟᱨᱮᱥᱚᱱ ᱨᱮᱫᱚ ᱟᱭᱢᱟ ᱜᱟᱱᱜᱮ ᱯᱚᱭᱥᱟ ᱠᱚ ᱠᱟ ᱣᱰᱤ ᱠᱚ ᱠᱷᱚᱨᱪᱟᱜᱼᱟ ᱥᱮ ᱟᱫᱚ ᱚᱱᱟ ᱢᱟᱱᱮ ᱠᱚᱢ ᱧᱚᱜᱛᱮ ᱡᱟᱦᱟᱱᱟᱜ ᱛᱚᱛᱛᱷᱚ ᱦᱮᱱᱟᱜ ᱟ ᱥᱮ ᱵᱟ ᱱᱩᱜ ᱟ ᱦᱮᱸ ᱚᱱᱟᱫᱚ ᱦᱮᱱᱟᱜ ᱜᱮᱭᱟ ᱟᱪᱪᱷᱟ ᱰᱟᱠᱛᱚᱨ ᱵᱟ ᱵᱩ ᱟᱢᱫᱚ ᱛᱟᱦᱚᱞᱮ ᱚᱠᱟᱨᱮᱢ ᱫᱩᱲᱩᱵ ᱠᱟᱱᱟ ᱟᱪᱪᱷᱟ ᱛᱤᱥ ᱠᱚᱛᱮᱧ ᱧᱟᱢ ᱢᱮᱭᱟ ᱛᱤᱱᱟ ᱜ ᱛᱟ ᱨᱤᱠᱷ ᱠᱚᱛᱮᱢ ᱫᱩᱲᱩᱵ ᱠᱟᱱᱟ ᱢᱮᱱ ᱧᱚᱜ ᱟ ᱧᱢᱮ ᱟᱪᱪᱷᱟ ᱛᱤᱱᱴᱟ ᱠᱷᱚᱱ ᱛᱤᱱᱴᱟ ᱠᱷᱚᱱ ᱛᱤᱱᱟ ᱜ ᱫᱷᱟ ᱵᱤᱡ ᱟᱪᱪᱷᱟ ᱵᱮᱥ ᱛᱟᱦᱚᱞᱮ ᱤᱧ ᱢᱤᱫ ᱫᱤᱱ ᱱᱷᱟᱜ ᱤᱧ ᱪᱟᱞᱟᱜ ᱟ ᱫᱮᱠᱷᱟᱣ ᱦᱤᱡᱩᱜᱼᱟ ᱧ ᱟᱢᱴᱷᱮᱱ ᱚᱠᱟᱞᱮᱠᱟᱱ ᱚᱠᱟᱞᱮᱠᱟᱱ ᱨᱟᱱ ᱠᱚ ᱧᱟᱢᱟᱜ ᱟ ᱚᱞ ᱠᱟᱛᱮᱫ ᱵᱮᱥ ᱨᱟᱱ ᱧᱚᱜ ᱚᱞ ᱠᱟᱛᱮ ᱤᱢᱟᱹᱧ ᱢᱮ ᱟᱪᱪᱷᱟ ᱰᱟᱠᱛᱟᱨ ᱵᱟ ᱵᱩ ᱢᱟ ᱛᱟᱦᱚᱞᱮ ᱤᱭᱟ ᱠᱟᱛᱷᱟᱫᱚ ᱚᱱᱠᱟᱧ ᱜᱟᱞᱢᱟᱨᱟᱣᱟᱫ ᱢᱮᱭᱟ ᱡᱟᱦᱟᱸ ᱛᱤᱥᱮᱢ ᱦᱤᱡᱩᱜ ᱠᱟᱱ ᱠᱷᱟᱱ ᱟᱨ ᱢᱤᱫ ᱫᱤᱱ ᱯᱷᱳᱱ ᱠᱟᱛᱮ ᱦᱟᱜ ᱤᱧ ᱞᱟ ᱭᱟᱢᱟ ᱤᱧ ᱱᱚᱜ ᱚᱭ ᱵᱟᱵᱩᱨ ᱰᱟᱸᱜᱟ ᱠᱷᱚᱱᱤᱧ ᱢᱮᱱᱮᱫᱟ ᱵᱟᱵᱩᱨ ᱰᱟᱸᱜᱟ ᱚᱢᱨᱟᱨ ᱜᱚᱲ ᱚᱢᱨᱟᱨ ᱜᱚᱲ ᱵᱟᱵᱩᱨ ᱰᱟᱸᱜᱟ ᱦᱩᱸ ᱟᱪᱪᱷᱟ ᱟᱸ ᱚᱱᱟ ᱦᱩᱭᱮᱱᱟ ᱟᱭᱢᱟ ᱫᱤᱱ ᱜᱮ ᱵᱚᱪᱷᱚᱨ ᱜᱟᱱ ᱦᱩᱭᱮᱱᱟ ᱦᱩᱢ ᱵᱟᱝ ᱢᱚᱡᱚᱜ ᱠᱟᱱᱟ ᱟᱭᱢᱟ ᱰᱟᱠᱛᱟᱨ ᱴᱷᱮᱱᱤᱧ ᱫᱮᱠᱷᱟᱣ ᱟᱠᱟᱫᱟ ᱫᱤᱭᱮ ᱢᱮᱱᱫᱟᱠᱚ ᱱᱚᱠᱟ ᱱᱚᱠᱟ ᱢᱤᱫᱴᱟᱝ ᱰᱟᱠᱴᱟᱨ ᱦᱮᱱᱟᱭᱟ ᱫᱤᱭᱮ ᱚᱱᱮ ᱟᱫᱚ ᱟᱢᱤᱧ ᱯᱷᱳᱱᱟᱜ ᱢᱮ ᱚ ᱟᱪᱪᱷᱟ ᱴᱷᱤᱠ ᱜᱮᱭᱟ ᱰᱟᱠᱛᱟᱨ ᱵᱟ ᱵᱩ ᱢᱟ ᱛᱟᱦᱚᱞᱮ ᱡᱚᱦᱟᱨ ᱜᱮ